ᱤᱧ ᱤᱛᱩᱱ ᱟᱥᱲᱟ ᱥᱮ ᱵᱤᱨᱫᱟᱹᱜᱟᱟᱲ ᱨᱮ ᱡᱟᱦᱟᱸᱧ ᱥᱮᱬᱟ ᱟᱠᱟᱣᱟᱫᱼᱟ ᱚᱱᱟ ᱦᱚᱸ ᱱᱟᱯᱟᱭᱟᱜ ᱜᱮᱧ ᱥᱮᱬᱟ ᱟᱠᱟᱫᱼᱟ ᱥᱮ ᱢᱟᱦᱟ ᱵᱤᱨᱫᱟᱹᱜᱟᱲ ᱠᱳᱨᱥ ᱵᱟᱵᱚᱫ ᱵᱟᱰᱟᱭ ᱥᱮ ᱠᱟᱹᱨᱤ ᱜᱚᱞ ᱠᱚᱦᱚᱧ ᱜᱚᱲᱚ ᱟᱠᱟᱫ ᱠᱚᱜᱮᱭᱟ ᱩᱱ ᱚᱠᱛᱚ ᱡᱟᱦᱟᱸᱭ ᱠᱟᱹᱨᱤ ᱜᱚᱞ ᱠᱚ ᱠᱚ ᱛᱟᱦᱮᱸ ᱞᱮᱱᱟ ᱤᱧᱟᱹᱜ ᱯᱟᱲᱦᱟᱣ ᱚᱠᱛᱚ ᱨᱮ ᱩᱱᱠᱩ ᱥᱟᱱᱟᱢ ᱞᱮᱠᱟᱱ ᱠᱟᱹᱢᱤ ᱜᱮᱧ ᱜᱚᱲᱚ ᱟᱠᱟᱫ ᱠᱚᱣᱟ ᱟᱨ ᱤᱧᱟᱹᱜ ᱩᱭᱦᱟᱹᱨ ᱥᱮ ᱡᱚᱥ ᱫᱚ ᱱᱚᱣᱟ ᱢᱮᱱᱟᱜ ᱛᱤᱧᱟᱹ ᱴᱟᱴᱚᱣᱟᱥ ᱢᱮᱱᱟᱜ ᱛᱤᱧᱟᱹ ᱡᱮ ᱤᱧ ᱦᱚᱸ ᱚᱱᱠᱟ ᱜᱮ ᱢᱟᱦᱟ ᱵᱤᱫᱽᱫᱟᱹᱜᱟᱲ ᱨᱮ ᱢᱟᱪᱮᱛᱚᱜ ᱢᱟᱹᱧ ᱟᱨ ᱦᱚᱸ ᱤᱧ ᱞᱮᱠᱟ ᱯᱟᱹᱴᱷᱩᱣᱟᱹ ᱠᱚ ᱥᱮ ᱦᱩᱰᱤᱧ ᱵᱚᱭᱦᱟ ᱠᱚᱧ ᱥᱮᱬᱟ ᱟᱠᱚᱢᱟ ᱱᱚᱣᱟ ᱜᱮ ᱤᱧᱟᱹᱜ ᱴᱟᱴᱚᱣᱟᱥ ᱢᱮᱱᱟᱜ ᱛᱤᱧᱟᱹ ᱚᱱᱟ ᱨᱮᱱᱟᱜ ᱩᱭᱦᱟᱹᱨ ᱠᱟᱛᱮᱫ ᱜᱮ ᱤᱧ ᱫᱚ ᱟᱹᱰᱤ ᱠᱩᱨᱩᱢᱩᱴᱩ ᱛᱮᱧ ᱪᱷᱩᱴᱟᱹᱣ ᱟᱠᱟᱱᱟ ᱡᱟᱦᱟᱸ ᱛᱮ ᱠᱤ ᱤᱧ ᱢᱟᱲᱟᱝ ᱥᱮᱫ ᱤᱧ ᱞᱟᱦᱟᱜᱢᱟ ᱟᱨ ᱵᱤᱨᱫᱟᱹᱜᱟᱲ ᱥᱮ ᱢᱟᱦᱟ ᱵᱤᱨᱫᱟᱹᱜᱟᱲ ᱨᱮᱱᱤᱡ ᱢᱤᱫ ᱢᱟᱪᱮᱫ ᱤᱧ ᱦᱩᱭ ᱫᱟᱲᱮᱭᱟᱜ ᱢᱟ ᱚᱱᱟ ᱠᱚ ᱴᱟᱴᱚᱣᱟᱥ ᱩᱭᱦᱟᱹᱨ ᱠᱟᱛᱮᱫ ᱜᱮ ᱤᱧ ᱫᱚ ᱚᱞ ᱯᱟᱲᱦᱟᱣ ᱨᱮᱧ ᱪᱷᱩᱴᱟᱹᱣ ᱟᱠᱟᱱᱟ ᱟᱨ ᱚᱱᱠᱟᱱᱟᱜ ᱠᱳᱨᱥ ᱠᱚᱦᱚᱸᱧ ᱠᱚᱨᱟᱣᱮᱫ ᱜᱮᱭᱟ ᱡᱟᱛᱮ ᱠᱤ ᱤᱧ ᱢᱟᱨᱟᱝ ᱢᱟᱪᱮᱫ ᱤᱧ ᱦᱩᱭ ᱫᱟᱲᱮᱭᱟᱜᱢᱟ ᱟᱨ ᱤᱧ ᱦᱚᱸ ᱯᱟᱹᱴᱷᱩᱣᱟᱹ ᱠᱚ ᱥᱮ ᱦᱩᱰᱤᱧ ᱵᱚᱭᱦᱟ ᱠᱚᱧ ᱥᱩᱛᱩᱜ ᱟᱹᱭᱩᱨ ᱫᱟᱲᱮ ᱟᱠᱚᱢᱟ ᱚᱱᱟ ᱞᱮᱠᱟ ᱛᱮᱜᱮ ᱱᱤᱛ ᱫᱷᱟᱹᱨᱤᱡ ᱩᱭᱦᱟᱹᱨ ᱵᱷᱟᱵᱽᱱᱟ ᱥᱮ ᱠᱩᱨᱩᱢᱩᱴᱩ ᱨᱮ ᱢᱤᱱᱟᱹᱧ ᱜᱮᱭᱟ ᱡᱟᱦᱟᱸ ᱞᱮᱠᱟᱛᱮ ᱤᱧ ᱱᱚᱣᱟ ᱠᱟᱹᱢᱤ ᱛᱟᱹᱧ ᱥᱚᱯᱷᱚᱞᱚᱜ ᱢᱟ ᱟᱨ ᱯᱩᱨᱟᱹᱣ ᱠᱚᱜ ᱛᱤᱧ ᱢᱟ